ᱱᱤᱛᱚᱜ ᱫᱩᱧ ᱢᱮᱱᱟ ᱤᱧ ᱯᱮᱱ ᱥᱮ ᱠᱚᱞᱚᱢ ᱨᱮᱱᱟᱜ ᱱᱮᱜᱮᱴᱤᱵᱷ ᱤᱠᱥᱯᱤᱨᱤᱭᱮᱸᱥ ᱟᱵᱚ ᱵᱚᱱ ᱵᱟᱲᱟᱭ ᱜᱮᱭᱟ ᱡᱮ ᱠᱚᱞᱚᱢ ᱫᱚ ᱪᱮᱫ ᱞᱟᱹᱠᱛᱤ ᱨᱮ ᱞᱟᱜᱟᱜᱼᱟ ᱛᱤᱱᱟᱹᱜ ᱜᱟᱱ ᱮᱱᱮᱢ ᱢᱮᱱᱟᱜᱼᱟ ᱱᱚᱣᱟ ᱫᱷᱟᱹᱨᱛᱤᱨᱮ ᱠᱚᱞᱚᱢ ᱛᱟᱞᱟ ᱛᱮ ᱠᱚᱞᱚᱢ ᱫᱚ ᱪᱮᱫ ᱮ ᱪᱤᱠᱟᱭᱟ ᱢᱮᱱᱛᱮ ᱚᱱᱟᱫᱚ ᱦᱚᱭᱛᱚ ᱫᱚᱦᱲᱟ ᱠᱟᱨ ᱛᱮ ᱞᱟᱹᱭ ᱫᱚ ᱵᱟᱝ ᱦᱩᱭᱩᱜᱼᱟ ᱢᱮᱱᱠᱷᱟᱱ ᱱᱚᱣᱟ ᱨᱮᱱᱟᱜ ᱱᱮᱜᱮᱴᱤᱵᱷ ᱦᱩᱭᱩᱜ ᱠᱟᱱᱟ ᱠᱚᱞᱚᱢ ᱫᱚ ᱡᱩᱫᱤ ᱟᱢ ᱵᱷᱟᱹᱜᱤ ᱠᱟᱹᱢᱤ ᱨᱮᱢ ᱞᱟᱜᱟᱣ ᱮᱭᱟ ᱵᱷᱟᱹᱜᱤ ᱢᱮᱱᱠᱷᱟᱱ ᱡᱩᱫᱤ ᱵᱟᱹᱲᱤᱡ ᱠᱟᱹᱢᱤ ᱨᱮᱢ ᱞᱟᱜᱟᱣᱮᱭᱟ ᱟᱹᱰᱤ ᱜᱮ ᱵᱟᱹᱲᱤᱡ ᱪᱮᱫᱟᱜ ᱥᱮ ᱟᱢ ᱡᱩᱫᱤ ᱡᱟᱦᱟᱸᱭ ᱦᱚᱲᱮᱢ ᱨᱟᱹᱜᱤ ᱟᱭᱟ ᱥᱮ ᱟᱹᱲᱤᱥ ᱟᱭᱟᱢ ᱟᱢ ᱡᱩᱫᱤᱢ ᱟᱹᱲᱤᱥᱟᱭ ᱠᱷᱟᱱᱮᱢ ᱠᱷᱩᱵ ᱩᱱᱤ ᱥᱟᱶ ᱛᱟᱯᱟᱢ ᱠᱷᱟᱹᱯᱟᱹᱨᱤ ᱱᱚᱝᱠᱟ ᱢᱤᱫ ᱴᱮᱱ ᱢᱚᱱᱮ ᱵᱷᱟᱛᱟᱣ ᱛᱤᱦᱤᱱ ᱡᱩᱫᱤ ᱪᱮᱫ ᱦᱚᱸ ᱵᱟᱹᱱᱩᱜ ᱟ ᱫᱟᱞ ᱞᱟᱹᱜᱤᱫ ᱥᱮ ᱩᱱᱤ ᱜᱚᱡ ᱞᱟᱹᱜᱤᱫ ᱢᱮᱱᱠᱷᱟᱱ ᱟᱢ ᱴᱷᱮᱱ ᱡᱚᱫᱤ ᱠᱚᱞᱚᱢ ᱦᱚᱸ ᱛᱟᱦᱮᱱᱟ ᱢᱮᱱᱠᱷᱟᱱ ᱚᱱᱟ ᱠᱚᱞᱚᱢ ᱜᱮ ᱦᱟᱹᱛᱭᱟᱹᱨ ᱞᱮᱠᱟᱛᱮ ᱵᱮᱣᱦᱟᱨᱚᱜ ᱟ ᱠᱚᱞᱚᱢ ᱡᱩᱫᱤ ᱛᱤᱨ ᱞᱮᱠᱟᱛᱮᱢ ᱵᱮᱵᱚᱦᱟᱨᱟ ᱠᱚᱞᱚᱢ ᱫᱚ ᱟᱹᱰᱤ ᱵᱟᱲᱤᱜᱼᱟ ᱢᱮᱱᱠᱷᱟᱱ ᱟᱢ ᱚᱠᱟᱞᱮᱠᱟᱢ ᱵᱮᱣᱦᱟᱨᱟ ᱚᱱᱟ ᱠᱟᱹᱢᱤ ᱨᱮᱜᱮ ᱞᱟᱜᱟᱜ ᱟ ᱱᱚᱣᱟ ᱜᱮ ᱦᱩᱭᱩᱜ ᱠᱟᱱᱟ ᱱᱮᱜᱮᱴᱤᱵᱷ ᱮᱠᱥᱯᱤᱨᱤᱭᱮᱱᱥ